ᱟᱞᱮ ᱥᱤᱧ ᱫᱤᱥᱚᱢ ᱨᱮᱱᱟᱝ ᱯᱟᱸᱪ ᱜᱚᱴᱮᱡ ᱯᱚᱱᱚᱛ ᱨᱮᱱᱟᱝ ᱧᱩᱛᱩᱢ ᱫᱚ ᱱᱚᱣᱟ ᱠᱚ ᱠᱟᱱᱟ ᱡᱟᱦᱟᱸ ᱫᱚ ᱡᱷᱟᱲᱠᱷᱚᱸᱰ ᱵᱤᱦᱟᱨ ᱳᱰᱤᱥᱟ ᱪᱷᱚᱛᱨᱤᱥᱜᱚᱲ ᱟᱨ ᱢᱮᱱᱟ ᱠᱚ ᱩᱛᱛᱚᱨᱠᱷᱚᱸᱰ ᱱᱚᱣᱟ ᱠᱚᱜᱮ ᱟᱞᱮ ᱥᱤᱧ ᱫᱤᱥᱚᱢ ᱨᱮᱱᱟᱝ ᱯᱟᱸᱪ ᱜᱚᱴᱟᱝ ᱯᱚᱱᱚᱛ ᱨᱮᱱᱟᱝ ᱧᱩᱛᱩᱢ ᱫᱚ ᱦᱩᱭᱩᱜ ᱠᱟᱱᱟ